ᱦᱩᱸ ᱢᱟᱹᱡᱷᱤ ᱵᱟᱵᱟ ᱞᱟᱹᱭ ᱫᱟᱞᱤᱧ ᱛᱟᱞᱚᱦᱮ ᱜᱤᱫᱽᱨᱟᱹ ᱠᱚᱫᱚ ᱠᱚ ᱦᱚᱨᱟ ᱠᱟᱱᱟ ᱛᱚ ᱛᱟᱞᱚᱦᱮ ᱵᱟᱹᱦᱩ ᱠᱚ ᱧᱮᱞᱪᱤᱭᱟᱹ ᱦᱩᱭᱟᱠᱟᱱᱟ ᱠᱩᱲᱤ ᱜᱤᱫᱽᱨᱟᱹ ᱠᱚ ᱟᱨᱠᱤ

ᱛᱟᱞᱚᱦᱮ ᱜᱤ ᱜᱤᱨᱟᱹ ᱫᱚ ᱛᱟᱞᱚᱦᱮ ᱛᱤᱥ ᱠᱚᱛᱮ ᱛᱚᱞ ᱦᱩᱭᱩᱜᱼᱟ ᱛᱮᱦᱮᱧᱼᱜᱟᱯᱟ ᱢᱚᱫᱽᱫᱷᱮ ᱨᱮᱜᱮ ᱛᱚᱞ ᱞᱮᱠᱷᱟᱱ ᱵᱷᱟᱹᱜᱤ ᱠᱚᱜᱼᱟ ᱮᱸᱰᱮ ᱠᱷᱟᱱ ᱯᱮᱲᱟᱼᱯᱟᱺᱲᱦᱟᱹ ᱠᱚ ᱤᱫᱤ ᱦᱚᱴᱚ ᱦᱩᱭ ᱠᱚᱜᱼᱟ ᱦᱮᱸ ᱥᱚᱨᱚᱧᱡᱟᱢ ᱠᱚᱫᱚ ᱛᱟᱞᱚᱦᱮ ᱤᱱᱟᱹ ᱠᱚᱜᱮ ᱞᱟᱜᱟᱜ ᱠᱟᱱᱟ ᱵᱟᱝ ᱟᱪᱪᱷᱟ ᱴᱷᱤᱠᱜᱮᱭᱟ ᱛᱟᱞᱚᱦᱮ ᱟᱪᱪᱷᱟ ᱴᱷᱤᱠᱜᱮᱭᱟ ᱩᱱ ᱦᱤᱞᱳᱜ ᱡᱮ ᱦᱤᱞᱳᱜ ᱜᱤᱨᱟᱹ ᱵᱚᱱ ᱛᱚᱞ ᱫᱚ ᱜᱟᱯᱟ ᱵᱟᱝᱠᱷᱟᱱ ᱢᱤᱭᱟᱝ ᱥᱮᱫ ᱢᱤᱫᱴᱟᱝ ᱫᱤᱱ ᱫᱷᱟᱡᱽᱡᱚ ᱠᱟᱛᱮ ᱩᱱ ᱦᱤᱞᱳᱜ ᱜᱮ ᱟᱨᱚ ᱵᱮᱥᱴᱷᱤᱠ ᱵᱚᱱ ᱜᱟᱞᱢᱟᱨᱟᱣᱟ ᱟᱨᱠᱤ ᱪᱮᱫᱠᱚ ᱵᱟᱝ ᱞᱟᱜᱟᱜᱼᱟ ᱚᱱᱟ ᱩᱭᱦᱟᱹᱨ ᱫᱤᱥᱟᱹ ᱵᱟᱝ ᱛᱟᱦᱮᱸᱜᱼᱟ ᱛᱚ ᱮᱸᱰᱮᱠᱷᱟᱱ ᱚᱞ ᱠᱟᱛᱮ ᱯᱷᱚᱨᱫᱚ ᱠᱟᱛᱮ ᱫᱚᱦᱚ ᱠᱟᱜ ᱦᱩᱭᱩᱜᱼᱟ ᱴᱷᱤᱠᱜᱮᱭᱟ ᱢᱟ ᱛᱟᱞᱚᱦᱮ ᱢᱟᱹᱡᱷᱤ ᱵᱟᱵᱟ ᱴᱷᱤᱠᱜᱮᱭᱟ ᱡᱚᱦᱟᱨ ᱜᱮ